ᱯᱚᱱᱮᱨᱚᱭ ᱡᱟᱱᱩᱣᱟᱨᱤ ᱫᱩ ᱦᱟᱡᱟᱨ ᱪᱷᱚᱭ ᱥᱳᱞᱳᱭ ᱡᱩᱱ ᱫᱩ ᱦᱟᱡᱟᱨ ᱟᱴ ᱥᱟᱛᱮᱭ ᱥᱮᱯᱴᱮᱢᱵᱚᱨ ᱫᱩ ᱦᱟᱡᱟᱨ ᱯᱚᱱᱮᱨᱚ ᱯᱚᱱᱮᱨᱚᱭ ᱡᱩᱞᱟᱭ ᱫᱩ ᱦᱟᱡᱟᱨ ᱛᱮᱭᱤᱥ ᱯᱚᱱᱮᱨᱚᱭ ᱟᱜᱚᱥᱴ ᱫᱩ ᱦᱟᱡᱟᱨ ᱪᱚᱵᱽᱵᱤᱥ